ᱯᱟᱭᱨᱟᱜ ᱫᱚ ᱢᱤᱫᱴᱮᱡ ᱦᱚᱲᱢᱚ ᱯᱷᱤᱴᱱᱮ ᱥ ᱥᱮ ᱱᱤᱨᱚᱠ ᱫᱚᱦᱚᱭ ᱞᱟᱹᱜᱤᱫ ᱢᱤᱫᱴᱮᱱ ᱵᱷᱟᱜᱮ ᱯᱚᱱᱛᱷᱟ ᱠᱟᱱᱟ ᱟᱨ ᱵᱮᱭᱟᱢ ᱠᱟᱱᱟ ᱜᱳᱴᱟ ᱦᱚᱲᱢᱚ ᱨᱮᱱᱟᱜ ᱡᱚᱛᱚ ᱡᱟᱭᱜᱟ ᱨᱮᱱᱟᱜ ᱵᱮᱭᱟᱢ ᱦᱩᱭᱩᱜᱚᱜᱼᱟ ᱚᱱᱟᱛᱮ ᱟᱵᱚᱣᱟᱜ ᱦᱚᱲᱢᱚ ᱫᱚ ᱟᱻ ᱯᱷᱤᱴ ᱛᱟᱦᱮᱱᱟ ᱚᱱᱟᱜᱮ ᱯᱟᱭᱨᱟᱜ ᱨᱮᱱᱟᱜ ᱟᱥᱚᱞ ᱤᱭᱟᱹ ᱛᱮᱫ ᱫᱚ ᱨᱩᱯᱫᱚ ᱟᱫᱚ ᱱᱚᱣᱟ ᱥᱟᱶᱦᱮᱫ ᱦᱚᱸ ᱴᱷᱤᱠ ᱢᱚᱛᱚ ᱟᱨ ᱥᱟᱥ ᱯᱨᱚᱥᱟᱥ ᱥᱮ ᱱᱚᱣᱟ ᱤᱭᱟᱹ ᱠᱚ ᱯᱟᱨᱚᱢ ᱞᱮᱱ ᱦᱳᱭ ᱞᱮᱱ ᱠᱷᱟᱱ ᱟᱻ ᱡᱟᱦᱟᱱᱟᱜ ᱯᱷᱩᱥᱯᱷᱩᱥ ᱨᱮᱱᱟᱜ ᱨᱳᱜᱽ ᱵᱮᱫᱷᱤ ᱠᱚ ᱵᱟᱝ ᱦᱩᱭᱩᱜᱚᱜᱼᱟ ᱚᱱᱟ ᱠᱚ ᱠᱟᱱ ᱜᱮᱭᱟ ᱱᱚᱣᱟ ᱯᱟᱭᱨᱟᱜ ᱨᱮᱱᱟᱜ ᱢᱩᱞ ᱵᱤᱥᱚᱭ ᱫᱚ